ᱱᱤᱛᱚᱜ ᱤᱧ ᱡᱟᱦᱟᱸᱴᱟᱜ ᱢᱚᱬᱮ ᱜᱚᱴᱮᱡ ᱰᱮᱴ ᱵᱟ ᱛᱟᱨᱤᱠᱷ ᱡᱟᱦᱟᱸᱴᱟᱜ ᱤᱧ ᱰᱤᱥᱟᱹᱭᱮᱜ ᱠᱟᱱ ᱚᱱᱟ ᱠᱚᱫᱚ ᱦᱩᱭᱩᱜ ᱠᱟᱱᱟ ᱯᱨᱚᱛᱷᱚᱢᱚᱛᱚ ᱛᱤᱨᱤᱥᱮ ᱡᱩᱱ ᱡᱟᱦᱟᱸᱴᱟᱜ ᱫᱚ ᱟᱵᱚ ᱡᱚᱛᱚ ᱥᱟᱱᱛᱟᱞ ᱟᱫᱤᱵᱟᱥᱤ ᱦᱩᱞ ᱢᱟᱦᱟ ᱦᱤᱥᱟᱹᱵᱽ ᱛᱮᱵᱚᱱ ᱢᱟᱱᱟᱣᱮᱫ ᱠᱟᱱ ᱛᱟᱨᱯᱚᱨ ᱰᱮᱴ ᱢᱮᱱᱟᱜ ᱠᱟᱫᱟ ᱯᱚᱱᱨᱚᱭ ᱟᱜᱚᱥᱴ ᱡᱟᱦᱟᱸᱴᱟᱜ ᱫᱚ ᱥᱟᱫᱷᱤᱱᱚᱛᱟ ᱫᱤᱵᱚᱥ ᱦᱤᱥᱟᱹᱵᱽ ᱛᱮᱵᱚᱱ ᱢᱟᱱᱟᱣᱮᱫ ᱠᱟᱱ ᱟᱵᱚ ᱡᱚᱛᱚ ᱵᱷᱟᱨᱚᱛ ᱵᱟᱥᱤ ᱱᱤᱭᱟᱹ ᱫᱤᱱ ᱨᱮ ᱥᱟᱫᱷᱤᱱᱚᱛᱟ ᱫᱤᱵᱚᱥ ᱵᱚᱱ ᱢᱟᱱᱟᱣᱮᱜ ᱠᱟᱱ ᱟᱨ ᱛᱤᱱ ᱱᱚᱢᱵᱚᱨ ᱰᱮᱴ ᱫᱚ ᱦᱩᱭᱩᱜ ᱠᱟᱱᱟ ᱯᱟᱸᱪ ᱥᱮᱯᱴᱮᱢᱵᱚᱨ ᱡᱟᱦᱟᱸᱴᱟᱜ ᱫᱚ ᱟᱵᱚ ᱥᱤᱠᱠᱷᱚᱠ ᱫᱤᱵᱚᱥ ᱦᱤᱥᱟᱹᱵᱽ ᱛᱮᱵᱚᱱ ᱢᱟᱱᱟᱣᱮᱜ ᱠᱟᱱ ᱱᱤᱭᱟᱹ ᱥᱩᱢᱟᱹᱭ ᱨᱮᱫᱚ ᱡᱚᱛᱚ ᱟᱵᱚᱣᱟᱜ ᱥᱤᱠᱠᱷᱚᱠ ᱠᱚᱵᱚᱱ ᱢᱟᱱᱟᱣ ᱠᱚᱣᱟ ᱵᱟ ᱠᱤᱪᱷᱩ ᱯᱨᱳᱜᱽᱨᱟᱢ ᱠᱚ ᱡᱚᱛᱚ ᱠᱤᱪᱷᱩ ᱜᱮ ᱦᱩᱭᱩᱜᱼᱟ ᱟᱨ ᱪᱟᱨ ᱱᱚᱢᱵᱚᱨ ᱰᱮᱴ ᱫᱚ ᱦᱩᱭᱩᱜ ᱠᱟᱱᱟ ᱥᱟᱛᱮᱨᱳᱭ ᱢᱮ ᱡᱟᱦᱟᱸᱴᱟᱜ ᱫᱚ ᱤᱧᱟᱹᱜ ᱡᱚᱱᱢᱚ ᱫᱤᱱ ᱠᱟᱱᱟ ᱟᱨ ᱞᱟᱥᱴ ᱫᱤᱱ ᱫᱚ ᱦᱩᱭᱩᱜ ᱠᱟᱱᱟ ᱯᱚᱸᱪᱤᱥᱮ ᱵᱳᱭᱥᱟᱠᱷ ᱡᱟᱦᱟᱸᱴᱟᱜ ᱫᱚ ᱨᱚᱵᱤᱱᱫᱽᱨᱚᱱᱟᱛᱷ ᱴᱷᱟᱠᱩᱨᱟᱜ ᱡᱟᱦᱟᱸᱭ ᱱᱤᱛᱚᱜ ᱥᱟᱱᱛᱤᱱᱤᱠᱮᱛᱚᱱ ᱨᱮ ᱟᱰᱤ ᱯᱷᱮᱢᱟᱥ ᱜᱮᱭᱟᱭ ᱩᱱᱤᱭᱟᱜ ᱡᱚᱱᱢᱚ ᱫᱤᱱ ᱠᱟᱱᱟ ᱛᱚ ᱱᱤᱭᱟᱹ ᱠᱚ ᱰᱮᱴ ᱜᱮ ᱤᱧᱟᱹᱜ ᱟᱰᱤ ᱰᱤᱥᱟᱹ ᱢᱮᱱᱟᱜ ᱛᱤᱧᱟᱹ